ᱟᱹᱞᱤᱧ ᱫᱚ ᱥᱟᱸᱜᱷᱟᱨ ᱞᱟᱹᱜᱤᱫ ᱛᱮᱠᱷᱟᱱ ᱢᱟ ᱨᱟᱵᱟᱝ ᱫᱤᱱ ᱞᱟᱹᱜᱤᱫ ᱫᱚ ᱫᱚᱨᱭᱟ ᱟᱲᱮ ᱨᱮ ᱵᱮᱥ ᱞᱤᱧ ᱵᱩᱡᱷᱟᱹᱣᱟ ᱪᱤᱠᱟᱛᱮ ᱫᱚᱨᱭᱟ ᱟᱲᱮ ᱨᱮ ᱪᱟᱞᱟᱣ ᱠᱟᱛᱮ ᱞᱤᱧ ᱵᱩᱡᱷᱟᱹᱣ ᱟᱠᱟᱫ ᱨᱟᱵᱟᱝ ᱫᱤᱱ ᱦᱚᱸ ᱫᱚᱨᱭᱟ ᱟᱲᱮ ᱨᱮᱫᱚ ᱟᱹᱰᱤ ᱱᱟᱯᱟᱭ ᱵᱩᱡᱷᱟᱹᱜᱼᱟ ᱨᱟᱵᱟᱝ ᱫᱚ ᱵᱟᱭ ᱵᱩᱡᱷᱟᱹᱜᱼᱟ ᱥᱤᱛᱩᱝ ᱫᱤᱱ ᱫᱚ ᱥᱟᱸᱜᱷᱟᱨ ᱞᱟᱹᱜᱤᱫ ᱫᱚ ᱵᱩᱨᱩ ᱡᱷᱟᱨᱱᱟ ᱟᱲᱮ ᱨᱮ ᱪᱮᱨᱦᱟ ᱵᱩᱡᱷᱟᱹᱜᱼᱟ ᱚᱱᱟ ᱫᱚ ᱨᱮᱭᱟᱲ ᱜᱮ ᱦᱚᱭ ᱛᱟᱦᱮᱱᱟ ᱵᱩᱨᱩ ᱡᱷᱟᱨᱱᱟ ᱥᱩᱨ ᱨᱮᱫᱚ ᱟᱨ ᱱᱟᱱᱟ ᱦᱩᱱᱟᱹᱨ ᱪᱮᱬᱮ ᱠᱚ ᱠᱚ ᱨᱟᱜᱟ ᱡᱷᱟᱨᱱᱟ ᱫᱟᱜ ᱨᱮᱭᱟᱜ ᱨᱮᱭᱟᱲ ᱦᱚᱭ ᱦᱤᱸᱥᱤᱫ ᱥᱟᱶᱛᱮ ᱪᱮᱬᱮ ᱪᱤᱯᱨᱩᱡ ᱠᱚᱣᱟᱜ ᱟᱲᱟᱝ ᱛᱮ ᱟᱹᱰᱤ ᱜᱚᱢᱦᱮᱲ ᱜᱮ ᱟᱹᱭᱠᱟᱹᱜᱼᱟ ᱟᱨ ᱪᱮᱨᱦᱟ ᱵᱩᱡᱷᱟᱹᱜᱼᱟ ᱚᱱᱟ ᱠᱚᱨᱮ ᱫᱚ ᱞᱚᱞᱚ ᱦᱚᱭ ᱦᱤᱸᱥᱤᱫ ᱫᱚ ᱥᱤᱛᱩᱝ ᱫᱤᱱ ᱦᱚᱸ ᱵᱟᱭ ᱵᱩᱡᱷᱟᱹᱜᱼᱟ ᱡᱚᱛᱚ ᱵᱩᱨᱩ ᱡᱷᱟᱨᱱᱟ ᱟᱲᱮᱜᱮ ᱥᱤᱛᱩᱝ ᱫᱤᱱ ᱫᱚ ᱟᱹᱰᱤ ᱱᱟᱯᱟᱭ ᱜᱮ ᱵᱩᱡᱷᱟᱹᱜᱼᱟ ᱚᱱᱟᱛᱮ ᱵᱩᱨᱩ ᱡᱷᱟᱨᱱᱟ ᱥᱩᱨ ᱠᱚᱨᱮ ᱜᱮ ᱥᱤᱛᱩᱝ ᱫᱤᱱ ᱛᱟᱦᱮᱱ ᱞᱟᱹᱜᱤᱫ ᱛᱮᱫᱚ ᱴᱷᱤᱠ ᱵᱩᱡᱷᱟᱹᱜᱼᱟ